ᱢᱚᱬᱮ ᱜᱚᱴᱟᱱ ᱩᱭᱦᱟᱹᱨ ᱟᱱᱟᱜ ᱫᱤᱱ ᱞᱮᱠᱟ ᱛᱮᱫᱚ ᱞᱟᱹᱭ ᱜᱟᱱᱚᱜᱼᱟ ᱢᱚᱬᱮᱭᱟᱱ ᱢᱮ ᱵᱟᱜᱮ ᱵᱟᱨ ᱰᱤᱥᱮᱢᱵᱚᱨ ᱯᱮᱜᱮᱞ ᱡᱩᱱ ᱢᱟᱜᱽ ᱠᱩᱱᱟᱹᱢᱤ ᱟᱨ ᱜᱮᱢᱤᱫ ᱱᱚᱵᱷᱮᱢᱵᱚᱨ